ᱟᱹᱥᱩᱞ ᱡᱤᱭᱟᱹᱞᱤ ᱠᱚ ᱵᱟᱠᱷᱨᱟ ᱢᱤᱫ ᱚᱲᱟᱜ ᱵᱮᱱᱟᱣ ᱦᱩᱭᱩᱜᱼᱟ ᱟᱨ ᱩᱱᱠᱩ ᱥᱮᱛᱟᱜ ᱟᱹᱭᱩᱵ ᱜᱩᱯᱤᱛᱮ ᱤᱫᱤ ᱠᱚ ᱦᱩᱭᱩᱜᱼᱟ ᱚᱱᱟ ᱥᱟᱶᱛᱮ ᱩᱱᱠᱩ ᱵᱤᱥᱮᱥ ᱫᱷᱮᱭᱟᱱ ᱞᱟᱹᱜᱤᱫᱛᱮ ᱰᱚᱠᱴᱚᱨ ᱦᱚᱸ ᱥᱚᱢᱚᱭ ᱨᱮ ᱟᱹᱜᱩ ᱦᱩᱭᱩᱜᱼᱟ ᱮᱱᱠᱷᱟᱱ ᱟᱹᱥᱩᱞ ᱡᱤᱭᱟᱹᱞᱤ ᱠᱚ ᱵᱮᱥ ᱛᱮᱠᱚ ᱛᱟᱦᱮᱱᱟ ᱟᱨ ᱞᱚᱜᱚᱱ ᱠᱚ ᱦᱟᱨᱟᱜᱼᱟ ᱨᱩᱭᱟᱹᱜ ᱦᱟᱹᱥᱩ ᱨᱮ ᱥᱚᱢᱚᱭ ᱨᱮ ᱨᱟᱱ ᱮᱢᱟ ᱠᱚ ᱦᱩᱭᱩᱜᱼᱟ